ᱯᱟᱹᱦᱤᱞ ᱫᱚ ᱮᱠᱫᱚᱢ ᱡᱚᱞᱚᱠᱟᱨ ᱜᱮ ᱛᱟᱦᱮᱸ ᱠᱟᱱᱟ ᱮᱠᱫᱚᱢ ᱫᱟᱜ ᱜᱮ ᱫᱟᱜ ᱫᱟᱜ ᱜᱮ ᱫᱟᱜ ᱟᱫᱚ ᱫᱟᱜ ᱪᱮᱛᱟᱱ ᱨᱮ ᱢᱤᱫᱴᱟᱝ ᱥᱤᱨᱚᱢ ᱫᱟᱺᱫᱷᱤ ᱧᱮᱞᱚᱜ ᱠᱟᱱᱟ ᱟᱫᱚ ᱥᱤᱨᱳᱢ ᱫᱟᱺᱫᱷᱤᱨᱮ ᱢᱤᱫᱴᱟᱝ ᱦᱟᱸᱥᱼᱦᱟᱸᱥᱞᱤ ᱪᱮᱬᱮ ᱵᱤᱞᱤ ᱠᱮᱫᱟ ᱟᱫᱚ ᱵᱤᱞᱤ ᱠᱮᱜ ᱛᱮ ᱵᱟᱨᱭᱟ ᱚᱸᱰᱮ ᱤᱭᱟᱹ ᱠᱤᱱ ᱢᱟᱱᱣᱟ ᱠᱤᱱ ᱵᱮᱱᱟᱣ ᱮᱱᱟ ᱟᱫᱚ ᱢᱟᱱᱣᱟᱠᱤᱱ ᱵᱮᱱᱟᱣ ᱮᱱᱠᱷᱟᱱ ᱫᱚᱢᱮ ᱠᱤᱱ ᱨᱟᱜ ᱮᱫᱟ ᱨᱟᱜ ᱫᱟᱹᱠᱤᱱ ᱱᱟᱛᱮᱠᱤᱱ ᱧᱮᱞᱫᱟ ᱫᱟᱜ ᱜᱮ ᱫᱟᱜ ᱚᱠᱟᱨᱮᱞᱤᱧ ᱛᱟᱦᱮᱱᱟ ᱫᱚᱢᱮ ᱠᱤᱱ ᱨᱟᱜ ᱮᱫᱟ ᱟᱫᱚ ᱩᱱᱨᱮ ᱞᱤᱴᱟᱹ ᱜᱳᱰᱮᱛ ᱫᱚᱭ ᱥᱮᱱ ᱤᱭᱟᱹ ᱩᱱᱤ ᱦᱟᱸᱥᱼᱦᱟᱸᱥᱤᱞ ᱪᱮᱬᱮ ᱫᱚ ᱢᱟᱱᱮ ᱫᱮᱭᱟᱨᱮ ᱜᱩᱜᱩᱭᱮᱫ ᱠᱤᱱᱟᱹᱭ ᱧᱮᱞᱫᱟᱭ ᱰᱩᱵᱩᱡᱚᱜᱼᱟ ᱠᱤᱱ ᱟᱫᱚ ᱩᱱᱫᱚᱭ ᱜᱩᱜᱩ ᱠᱮᱜ ᱠᱤᱱ ᱠᱷᱟᱱ ᱟᱫᱚ ᱩᱱᱫᱚ ᱜᱳᱴᱟᱭ ᱟᱹᱪᱩᱨᱚᱜ ᱠᱟᱱᱟ ᱩᱰᱟᱹᱣ ᱟᱹᱪᱩᱨᱚᱜ ᱠᱟᱱᱟᱭ ᱢᱮᱱᱫᱟᱭ ᱚᱠᱟᱨᱤᱧ ᱫᱚᱦᱚ ᱠᱤᱱᱟ ᱱᱩᱠᱤᱱ ᱢᱟᱱᱣᱟ ᱫᱚ ᱟᱫᱚ ᱫᱚᱢᱮ ᱩᱱᱦᱚᱸ ᱟᱡ ᱦᱚᱸ ᱦᱟᱭ ᱦᱟᱭ ᱢᱮᱱᱫᱟᱭ ᱦᱟᱭ ᱦᱟᱭ ᱱᱩᱠᱤᱱ ᱢᱟᱱᱣᱟ ᱱᱩᱱᱟᱹᱜ ᱠᱤᱱ ᱨᱟᱨᱟᱜ ᱠᱟᱱᱟ ᱱᱩᱠᱤᱱ ᱢᱟᱱᱣᱟ ᱫᱚ ᱚᱠᱟᱨᱤᱧ ᱫᱚᱦᱚ ᱠᱤᱱᱟ ᱟᱫᱚ ᱫᱚᱢᱮ ᱫᱟᱭᱟᱜᱮ ᱞᱟᱜᱟᱣᱟᱭ ᱠᱟᱱᱛᱮ ᱟᱫᱚ ᱩᱱᱫᱚᱭ ᱜᱚᱴᱟᱭ ᱢᱟᱰᱨᱟᱜ ᱠᱟᱱᱟᱭ ᱢᱟᱰᱨᱟᱜ ᱠᱟᱱᱟᱭ ᱥᱚᱨᱚᱜᱽᱯᱩᱨᱤ ᱠᱷᱚᱱ ᱧᱮᱞ ᱧᱟᱢ ᱫᱟᱭ ᱢᱤᱫᱴᱟᱝ ᱩᱥᱩᱞᱟᱱ ᱡᱟᱭᱜᱟ ᱦᱤᱦᱤᱲᱤ ᱯᱤᱯᱤᱲᱤ ᱟᱫᱚ ᱚᱸᱰᱮ ᱤᱫᱤ ᱠᱮᱜ ᱠᱤᱱᱟᱭ ᱚᱸᱰᱮ ᱤᱫᱤ ᱠᱮᱜ ᱠᱤᱱ ᱠᱷᱟᱱᱮ ᱚᱸᱰᱮ ᱫᱚᱦᱚ ᱠᱮᱜ ᱠᱤᱱᱟᱭ ᱫᱚᱦᱚ ᱠᱮᱜ ᱠᱤᱱ ᱠᱷᱟᱱᱜᱮ ᱢᱟᱱᱮ ᱞᱤᱴᱟᱹ ᱜᱳᱰᱮᱛ ᱪᱟᱞᱟᱣ ᱮᱱᱟᱭ ᱪᱟᱞᱟᱣ ᱮᱱᱟᱭ ᱧᱮᱞᱮᱫ ᱠᱤᱱᱟᱭ ᱦᱟᱭ ᱦᱟᱭ ᱫᱚᱢᱮ ᱠᱤᱱ ᱨᱟᱜ ᱮᱫᱟ ᱟᱫᱚ ᱦᱟᱭ ᱦᱟᱭ ᱨᱟᱜᱼᱮᱫ ᱠᱷᱟᱡ ᱠᱤᱱ ᱩᱱᱫᱚ ᱩᱱᱤ ᱦᱚᱸᱭ ᱢᱮᱱᱫᱟ ᱛᱟᱦᱚᱞᱮ ᱱᱩᱠᱤᱱ ᱫᱚ ᱪᱤᱠᱟᱹ ᱠᱟᱛᱮ ᱤᱧ ᱫᱚᱦᱚ ᱠᱤᱱᱟ ᱩᱱᱫᱚ ᱩᱱᱤ ᱤᱭᱟᱹ ᱫᱚ ᱦᱟᱸᱥᱼᱦᱟᱹᱥᱤᱞ ᱫᱚᱭ ᱜᱚᱡ ᱮᱱᱟᱭ ᱥᱮ ᱚᱸᱰᱮ ᱠᱷᱚᱱᱜᱮ ᱩᱰᱟᱹᱣ ᱮᱱᱟᱭ ᱚᱱᱮᱠ ᱜᱮᱠᱚ ᱢᱮᱱᱟ ᱱᱩᱭ ᱫᱚᱭ ᱩᱰᱟᱹᱣ ᱮᱱᱟ ᱥᱮ ᱜᱚᱡ ᱮᱱᱟᱭ ᱱᱚᱣᱟᱫᱚ ᱟᱹᱞᱤᱧ ᱦᱚᱸ ᱩᱱᱟᱹᱜ ᱜᱟᱱᱫᱚ ᱵᱟᱹᱞᱤᱧ ᱵᱩᱡᱽ ᱠᱟᱫᱟ ᱛᱚᱵᱮ ᱩᱱᱨᱮ ᱞᱤᱴᱟᱹ ᱜᱚᱰᱮᱛ ᱜᱮ ᱚᱱᱟ ᱨᱮᱭᱟᱜ ᱫᱟᱭ ᱫᱟᱭᱤᱛᱛᱚ ᱫᱚ ᱦᱟᱛᱟᱣ ᱠᱮᱫᱟᱭ ᱪᱮᱫ ᱞᱮᱠᱟᱭ ᱦᱟᱨᱟᱼᱵᱩᱨᱩ ᱠᱮᱜ ᱠᱤᱱᱟᱹ ᱚᱱᱟᱫᱚ